ᱟᱞᱮ ᱱᱚᱣᱟ ᱯᱚᱥᱪᱷᱤᱢ ᱵᱟᱝᱞᱟ ᱯᱚᱱᱚᱛ ᱨᱮ ᱟᱹᱰᱤᱜᱟᱱ ᱡᱟᱹᱛᱤ ᱢᱮᱱᱟᱜ ᱠᱚᱣᱟ ᱡᱮᱢᱚᱱ ᱡᱟᱹᱛᱤᱞᱮᱠᱟ ᱦᱤᱥᱟᱹᱵ ᱛᱮ ᱯᱚᱨᱚᱵᱽ ᱦᱚᱸ ᱟᱞᱟᱫᱟ ᱟᱞᱟᱫᱟ ᱢᱮᱱᱟᱜᱼᱟ ᱡᱮᱢᱚᱱ ᱦᱤᱱᱫᱩ ᱢᱩᱥᱞᱤᱢ ᱠᱷᱤᱥᱴᱟᱱ ᱥᱟᱱᱛᱟᱲ ᱟᱨᱦᱚᱸ ᱮᱢᱟᱱ ᱮᱢᱟᱱ ᱠᱚ ᱢᱮᱱᱟᱜ ᱠᱚᱣᱟ ᱛᱚᱵᱮ ᱦᱤᱱᱫᱩᱣᱟᱜ ᱨᱤᱛᱤ ᱞᱮᱠᱟᱛᱮᱫᱚ ᱫᱩᱨᱜᱟᱹ ᱯᱩᱡᱟᱹ ᱠᱟᱹᱞᱤ ᱯᱩᱡᱟᱹ ᱠᱷᱤᱥᱴᱟᱱᱟᱜ ᱞᱮᱠᱟ ᱛᱮᱫᱚ ᱡᱟᱦᱟᱸ ᱫᱚ ᱵᱚᱲᱚᱫᱤᱱ ᱠᱚ ᱢᱟᱱᱟᱣᱟ ᱢᱩᱥᱞᱤᱢᱟᱜ ᱞᱮᱠᱟᱛᱮᱫᱚ ᱢᱩᱥᱞᱤᱢᱟᱜ ᱡᱟᱦᱟᱸ ᱢᱟᱱᱟᱜᱼᱟ ᱛᱚ ᱱᱚᱝᱠᱟᱜᱮ ᱟᱹᱫᱤᱵᱟᱹᱥᱤ ᱡᱟᱦᱟᱸ ᱥᱟᱱᱛᱟᱲᱟᱜ ᱦᱚᱸ ᱡᱟᱦᱟᱸ ᱫᱚ ᱢᱟᱨᱟᱝ ᱫᱚ ᱥᱚᱨᱦᱟᱭ ᱯᱚᱨᱚᱵᱽ ᱵᱚᱱ ᱢᱮᱛᱟᱜ ᱠᱟᱱᱟ ᱛᱚ ᱱᱚᱝᱠᱟᱱ ᱞᱟᱠᱪᱟᱨ ᱞᱮᱠᱟ ᱦᱤᱥᱟᱹᱵᱽ ᱛᱮ ᱡᱩᱫᱤᱵᱚᱱ ᱧᱮᱞᱟ ᱡᱚᱛᱚ ᱦᱚᱲᱟᱜ ᱜᱮ ᱵᱷᱮᱜᱟᱨ ᱵᱷᱮᱜᱟᱨ ᱜᱮᱭᱟ ᱛᱟᱨ ᱢᱩᱫᱽᱨᱮ ᱟᱹᱫᱤᱵᱟᱹᱥᱤᱭᱟᱜ ᱫᱚ ᱟᱹᱫᱤᱢᱠᱟᱞ ᱠᱷᱚᱱ ᱡᱟᱦᱟᱸ ᱱᱚᱣᱟ ᱯᱩᱨᱤᱵᱮᱥ ᱵᱟᱧᱪᱟᱣ ᱥᱮ ᱯᱟᱨᱠᱤᱛᱤᱠ ᱯᱩᱡᱳ ᱞᱮᱠᱟᱛᱮ ᱠᱚ ᱢᱟᱱᱟᱣ ᱵᱟᱛᱟᱜᱼᱟ ᱡᱮᱢᱚᱱ ᱟᱹᱫᱤᱵᱟᱹᱥᱤᱭᱟᱜ ᱞᱟᱠᱪᱟᱨ ᱞᱮᱠᱟᱛᱮ ᱡᱩᱫᱤᱵᱚᱱ ᱧᱮᱞᱟ ᱥᱮ ᱠᱟᱞᱪᱟᱨ ᱨᱮᱵᱚᱱ ᱧᱮᱞᱟ ᱥᱮ ᱡᱟᱦᱟᱸ ᱵᱚᱨᱛᱚᱢᱟᱱ ᱟᱹᱫᱤᱵᱟ ᱥᱤᱭᱟᱜ ᱠᱟᱞᱪᱟᱨ ᱨᱮ ᱡᱟᱦᱟᱸ ᱢᱮᱱᱟᱜ ᱵᱚᱸᱜᱟ ᱵᱩᱨᱩᱨᱮ ᱥᱮ ᱟᱵᱚᱣᱟ ᱡᱟᱦᱟᱸ ᱠᱷᱚᱸᱰ ᱢᱟᱹᱡᱷᱤ ᱛᱷᱟᱱ ᱡᱟᱦᱮᱨ ᱛᱷᱟᱱ ᱱᱚᱝᱠᱟ ᱟ ᱰᱤᱜᱟᱱ ᱢᱮᱱᱟᱜ ᱛᱟᱵᱚᱱᱟ ᱛᱚ ᱟᱵᱚᱣᱟᱜ ᱟᱹᱫᱤᱵᱟ ᱥᱤᱭᱟᱜ ᱫᱚ ᱡᱚᱛᱚᱠᱷᱚᱱ ᱟᱞᱟᱜᱽ ᱜᱮᱛᱟ ᱵᱚᱱᱟ ᱡᱟᱦᱟᱸ ᱫᱚ ᱧᱮᱞ ᱞᱮᱠᱷᱟᱱ ᱵᱤᱜᱽᱜᱟᱱ ᱥᱚᱢᱢᱚᱛᱚ ᱦᱚᱸ ᱠᱟᱱ ᱛᱟᱵᱚᱱᱟ